ᱟᱵᱚ ᱱᱚᱣᱟ ᱯᱩᱨᱵᱚ ᱵᱚᱨᱫᱷᱚᱢᱟᱱ ᱨᱮ ᱟᱭᱢᱟ ᱞᱮᱠᱟᱱ ᱞᱟᱹᱠᱛᱤ ᱡᱤᱱᱤᱥ ᱢᱮᱱᱟᱜᱼᱟ ᱡᱮᱥᱮ ᱠᱤ ᱱᱚᱰᱮ ᱮᱴᱟᱜ ᱵᱟᱨᱦᱮ ᱡᱟᱭᱜᱟ ᱠᱷᱚᱱ ᱡᱟᱦᱟᱸ ᱠᱤᱪᱨᱤᱡ ᱟ ᱜᱩ ᱦᱩᱭᱩᱜᱼᱟ ᱠᱤᱪᱨᱤᱡ ᱵᱮᱱᱟᱣ ᱞᱟᱹᱜᱤᱫ ᱱᱚᱰᱮ ᱯᱩᱨᱵᱚ ᱵᱚᱨᱫᱷᱚᱢᱟᱱ ᱨᱮ ᱚᱱᱟ ᱡᱚᱛᱚ ᱦᱚᱲ ᱩᱱᱟᱹᱜ ᱥᱟᱹᱜᱤᱧ ᱵᱟᱠᱚ ᱪᱟᱞᱟᱣ ᱫᱟᱲᱮᱭᱟᱜᱼᱟ ᱡᱟᱦᱟᱸᱭ ᱠᱚ ᱢᱮᱱᱟᱜ ᱠᱚᱣᱟ ᱡᱟᱦᱟᱸᱭ ᱩᱱᱟᱹᱜ ᱥᱟᱢᱚᱨᱛᱷᱚ ᱵᱟᱹᱱᱩᱜ ᱛᱟᱠᱚᱣᱟ ᱪᱟᱞᱟᱣ ᱨᱮᱱᱟᱜ ᱥᱮ ᱩᱱᱠᱩ ᱚᱱᱟ ᱠᱷᱟᱹᱛᱤᱨ ᱛᱮ ᱟᱠᱚᱣᱟᱜ ᱵᱮᱯᱟᱨ ᱦᱚᱸ ᱵᱟᱠᱚ ᱮᱦᱚᱵ ᱫᱟᱲᱮᱜ ᱠᱟᱱᱟ ᱟᱨᱦᱚᱸ ᱡᱮᱢᱚᱱ ᱨᱟᱭᱤᱥ ᱢᱤᱞ ᱢᱮᱱᱟᱜᱼᱟ ᱡᱟᱦᱟᱸ ᱨᱮ ᱦᱩᱲᱩ ᱠᱷᱚᱱ ᱪᱟᱹᱣᱞᱮ ᱠᱚ ᱵᱮᱱᱟᱣᱟ ᱟᱨᱚ ᱟᱭᱢᱟ ᱯᱷᱮᱠᱴᱨᱤ ᱢᱮᱱᱟᱜᱼᱟ ᱠᱟᱨᱠᱷᱟᱱᱟ ᱢᱮᱱᱟᱜᱼᱟ ᱞᱳᱦᱟ ᱨᱮ ᱡᱟᱦᱟᱸ ᱨᱮ ᱞᱳᱦᱟ ᱨᱮᱱᱟᱜ ᱡᱤᱱᱤᱥ ᱠᱚ ᱵᱮᱱᱟᱣᱟ ᱥᱴᱤᱞ ᱨᱮᱱᱟᱜ ᱡᱤᱱᱤᱥ ᱠᱚ ᱵᱮᱱᱟᱣᱟ ᱛᱚ ᱚᱱᱟᱠᱚ ᱟᱹᱜᱩ ᱞᱟᱹᱜᱤᱫ ᱚᱱᱟ ᱵᱟᱨᱦᱮ ᱡᱟᱭᱜᱟ ᱨᱮ ᱪᱟᱞᱟᱜ ᱦᱩᱭᱩᱜ ᱠᱟᱱᱟ ᱛᱚ ᱚᱱᱟ ᱪᱟᱞᱟᱣ ᱠᱷᱟᱹᱛᱤᱨ ᱛᱮ ᱟᱭᱢᱟ ᱦᱚᱲ ᱵᱟᱠᱚ ᱥᱟᱠᱥᱮᱥ ᱫᱟᱲᱮᱜ ᱠᱟᱱᱟ ᱩᱱᱠᱩ ᱟᱠᱚᱣᱟᱜ ᱵᱮᱯᱟᱨ ᱨᱮ ᱵᱟᱠᱚ ᱞᱟᱦᱟᱱᱛᱤ ᱫᱟᱲᱮᱜ ᱠᱟᱱᱟ ᱟᱠᱚᱣᱟᱜ ᱵᱮᱯᱟᱨ ᱡᱟᱦᱟᱸ ᱵᱮᱵᱽᱥᱟ ᱛᱟᱠᱚ ᱵᱟᱠᱚ ᱞᱟᱦᱟᱱᱛᱤ ᱫᱟᱲᱮᱜ ᱠᱟᱱᱟ ᱚᱱᱟ ᱨᱮᱱᱟᱜ ᱚᱱᱟ ᱠᱷᱟᱹᱛᱤᱨ ᱛᱮ ᱩᱱᱠᱩ ᱠᱟᱹᱣᱰᱤ ᱦᱚᱸ ᱟᱹᱰᱤ ᱡᱟᱹᱥᱛᱤ ᱠᱚᱢ ᱠᱚ ᱧᱟᱢᱫᱟ ᱡᱟᱹᱥᱛᱤ ᱠᱟᱹᱣᱰᱤ ᱦᱚ ᱵᱟᱠᱚ ᱧᱟᱢᱫᱟ ᱤᱱᱟᱹ ᱠᱷᱟᱹᱛᱤᱨ ᱛᱮ ᱟᱠᱚᱣᱟᱜ ᱡᱟᱦᱟᱸ ᱜᱷᱟᱨᱚᱸᱡᱽ ᱨᱮᱱᱟᱜ ᱦᱟᱞᱚᱛ ᱦᱚᱸ ᱟᱹᱰᱤ ᱵᱟᱹᱲᱤᱡ ᱪᱟᱞᱟᱜ ᱠᱟᱱ ᱛᱟᱠᱚᱣᱟ ᱢᱚᱡᱽ ᱛᱮ ᱡᱚᱢ ᱧᱩ ᱦᱚᱸ ᱵᱟᱝ ᱦᱩᱭᱩᱜ ᱠᱟᱱ ᱛᱟᱠᱚᱣᱟ ᱤᱱᱟᱹᱛᱮ ᱯᱩᱨᱵᱚ ᱵᱚᱨᱫᱷᱚᱢᱟᱱ ᱨᱮ ᱡᱚᱛᱚ ᱯᱷᱮᱠᱴᱨᱤ ᱛᱟᱦᱮᱸ ᱞᱮᱱᱠᱷᱟᱱ ᱟᱹᱰᱤ ᱯᱩᱨᱵᱚ ᱵᱚᱨᱫᱷᱚᱢᱟᱱ ᱨᱮᱱᱟᱜ ᱟᱭᱢᱟ ᱞᱟᱦᱟᱱᱛᱤ ᱦᱩᱭ ᱠᱚᱜ ᱠᱮᱭᱟ